ᱚᱛᱱᱚᱜ ᱫᱚ ᱚᱱᱟ ᱵᱚᱱ ᱢᱮᱛᱟᱜ ᱠᱟᱱᱟ ᱡᱟᱦᱟᱸ ᱡᱮ ᱯᱩᱨᱟᱹ ᱫᱷᱟᱹᱨᱛᱤ ᱜᱮ ᱚᱛᱱᱚᱜ ᱢᱤᱫ ᱚᱛᱱᱚᱜ ᱩᱛᱱᱟᱹᱣ ᱨᱮᱫᱚ ᱱᱚᱣᱟ ᱫᱟᱨᱮ ᱫᱷᱤᱨᱤ ᱚᱛ ᱦᱟᱥᱟ ᱪᱮᱬᱮᱼᱪᱤᱯᱨᱩ ᱡᱤᱵᱽᱼᱡᱟᱱᱣᱟᱨ ᱡᱤᱵᱽᱼᱡᱟᱱᱣᱟᱨ ᱦᱚᱲ ᱦᱚᱯᱚᱱ ᱟᱨᱦᱚᱸ ᱚᱱᱠᱟᱜᱮ ᱢᱮᱱᱟᱜᱼᱟ ᱡᱟᱦᱟᱸ ᱞᱮᱠᱟ ᱵᱩᱨᱩ ᱱᱟᱹᱭ ᱜᱟᱰᱟ ᱟᱨ ᱫᱟᱜ ᱢᱮᱱᱟᱜᱼᱟ ᱨᱤᱢᱤᱞ ᱢᱮᱱᱟᱜᱼᱟ ᱦᱚᱭ ᱢᱮᱱᱟᱜᱼᱟ ᱟᱨᱦᱚᱸ ᱚᱱᱠᱟ ᱜᱮ ᱱᱚᱣᱟ ᱫᱷᱟᱹᱨᱛᱤ ᱯᱩᱨᱤ ᱨᱮ ᱱᱚᱜᱼᱚᱸᱭ ᱧᱮᱞ ᱧᱟᱢᱚᱜ ᱠᱟᱱ ᱛᱟᱥᱟᱫ ᱜᱤᱛᱤᱞ ᱦᱟᱥᱟ ᱪᱮ ᱮᱢᱟᱱ ᱞᱮᱠᱟᱱᱟᱜ ᱟᱹᱰᱤ ᱞᱮᱠᱟᱱᱟᱜ ᱢᱮᱱᱟᱜᱼᱟ ᱡᱟᱦᱟᱸ ᱡᱮ ᱢᱟᱲᱟᱝ ᱠᱷᱚᱱᱟᱜ ᱢᱮᱱᱟᱜ ᱟᱹᱜᱩ ᱟᱠᱟᱫᱼᱟ ᱡᱟᱦᱟᱸ ᱞᱮᱠᱟ ᱫᱟᱨᱮ ᱫᱷᱤᱨᱤ ᱪᱮ ᱱᱟᱹᱭ ᱜᱟᱰᱟ ᱠᱚ ᱟᱨᱦᱚᱸ ᱟᱞᱟᱜᱽᱼᱟᱞᱟᱜᱽ ᱪᱮᱬᱮ ᱠᱚ ᱢᱮᱱᱟᱜ ᱵᱚᱱᱟ ᱦᱚᱲ ᱦᱚᱸ ᱡᱟᱦᱟᱸ ᱞᱮᱠᱟ ᱢᱟᱲᱟᱝ ᱫᱚ ᱟᱵᱚ ᱫᱚ ᱦᱤᱦᱤᱲᱤᱼᱯᱤᱯᱤᱲᱤ ᱨᱮᱵᱚᱱ ᱡᱟᱱᱟᱢ ᱞᱮᱱᱟ ᱚᱸᱰᱮ ᱠᱷᱚᱱᱜᱮ ᱱᱤᱛᱚᱜ ᱵᱚᱱ ᱥᱟᱸᱜᱮ ᱤᱫᱤ ᱭᱟᱠᱟᱱᱟ ᱟᱨ ᱟᱹᱰᱤ ᱞᱮᱠᱟᱱ ᱟᱞᱟᱜᱽ ᱟᱞᱟᱜᱽ ᱡᱮᱛᱮᱱᱟᱜ ᱜᱮ ᱦᱟᱸᱜ ᱱᱚᱣᱟ ᱫᱷᱟᱹᱨᱛᱤ ᱯᱩᱨᱤ ᱨᱮ ᱢᱮᱱᱟᱜ ᱜᱮᱭᱟ ᱧᱮᱞ ᱧᱟᱢ ᱮᱫᱼᱟ ᱵᱚᱱ ᱫᱟᱜ ᱪᱮ ᱨᱤᱢᱤᱞ ᱪᱮ ᱦᱚᱭ ᱪᱮ ᱵᱟᱹᱨᱰᱩ ᱪᱮ ᱟᱢ ᱡᱟᱦᱟᱸ ᱥᱮᱫ ᱮᱢ ᱠᱚᱭᱚᱜᱟ ᱡᱟᱦᱟᱸ ᱞᱮᱠᱟᱢ ᱧᱮᱞ ᱧᱟᱢᱟ ᱫᱟᱨᱮᱢ ᱧᱮᱞ ᱧᱟᱢᱟ ᱫᱷᱤᱨᱤᱢ ᱧᱮᱞ ᱧᱟᱢᱟ ᱛᱟᱥᱟᱫ ᱦᱟᱥᱟ ᱦᱚᱲ ᱢᱮᱨᱚᱢ ᱥᱩᱠᱨᱤ ᱵᱷᱤᱰᱤ ᱪᱮᱬᱮᱼᱪᱤᱯᱨᱩ ᱠᱚ ᱡᱮᱛᱮᱱ ᱠᱚᱜᱮᱢ ᱧᱮᱞ ᱧᱟᱢ ᱠᱚᱣᱟ ᱚᱱᱟ ᱠᱚᱜᱮ ᱢᱤᱫ ᱚᱛᱱᱚᱜ ᱠᱟᱱᱟ